ᱚᱻ ᱱᱤᱭᱟᱹ ᱫᱚ ᱚᱠᱟᱨᱮ ᱥᱮᱱᱟᱠᱟᱱᱟ ᱱᱤᱭᱟᱹ ᱯᱷᱳᱱ ᱫᱚ ᱚ ᱤᱧᱫᱚ ᱫᱩᱵᱟᱭ ᱠᱷᱚᱱᱤᱧ ᱯᱷᱳᱱᱫᱟ ᱚ ᱢᱮᱱᱫᱟᱹᱧ ᱵᱮᱝᱜᱚᱞ ᱫᱤᱥᱚᱢ ᱨᱮᱫᱚ ᱮᱢᱚᱱ ᱪᱮᱫ ᱠᱚ ᱚᱱᱮ ᱡᱚᱢ ᱧᱩ ᱨᱮᱭᱟᱜ ᱪᱮᱫ ᱪᱮᱫ ᱠᱚ ᱡᱤᱱᱤᱥ ᱧᱟᱢᱚᱜᱼᱟ ᱥᱮ ᱚᱠᱟ ᱠᱚ ᱢᱚᱡᱽ ᱤᱥᱤᱱ ᱧᱟᱢᱚᱜᱼᱟ ᱚᱱᱟᱠᱤ ᱵᱟᱲᱟᱭ ᱫᱟᱲᱮᱭᱟᱜ ᱟᱹᱧ ᱟᱢ ᱴᱷᱮᱱ ᱠᱷᱚᱱ ᱨᱚᱠᱚᱡ ᱞᱮᱴᱚ ᱩᱱᱠᱩ ᱫᱚ ᱥᱟᱢᱟᱜ ᱠᱟᱛᱮᱫ ᱠᱚ ᱡᱚᱢ ᱠᱚᱣᱟ ᱥᱮ ᱜᱳᱴᱟ ᱠᱟᱛᱮᱫ ᱜᱮᱠᱚ ᱞᱮᱴᱚ ᱠᱚᱣᱟ ᱡᱟᱦᱟᱸ ᱫᱚᱠᱚ ᱢᱮᱛᱟᱜ ᱠᱟᱱ ᱥᱮᱪᱮᱫ ᱵᱟᱹᱛᱩᱣᱟᱹ ᱟᱲᱟᱜ ᱦᱳᱭ ᱦᱳᱭ ᱚᱱᱠᱟᱱᱤᱡ ᱦᱚᱲ ᱠᱟᱱ ᱜᱤᱭᱟᱹᱧ ᱟᱯᱮ ᱚᱱᱛᱮ ᱫᱚ ᱛᱟᱨ ᱢᱟᱱᱮ ᱚᱱᱟ ᱥᱩᱠᱨᱤ ᱞᱟᱡ ᱞᱮᱴᱚ ᱠᱚᱦᱚᱸ ᱧᱟᱢᱚᱜᱼᱟᱥᱮ ᱪᱮᱫ ᱚ ᱢᱩᱱᱜᱟᱹ ᱟᱲᱟᱜ ᱵᱷᱟᱡᱟ ᱠᱚᱦᱚᱸ ᱧᱟᱢᱚᱜᱼᱟ ᱦᱮᱝᱪᱟ ᱟᱲᱟᱜ ᱵᱷᱟᱡᱟ ᱠᱚᱦᱚᱸ ᱡᱚᱛᱚᱜᱮ ᱧᱟᱢᱚᱜᱼᱟ ᱟᱨᱠᱤ ᱴᱷᱤᱠ ᱜᱮᱭᱟ ᱟᱢ ᱥᱚᱸᱜᱮ ᱛᱮ ᱱᱚᱝᱠᱟ ᱡᱳᱜᱟᱡᱳᱜᱤᱧ ᱫᱚᱦᱚᱭᱟ ᱡᱩᱫᱤ ᱞᱟᱹᱠᱛᱤᱜ ᱠᱷᱟᱱ ᱵᱟᱠᱷᱟᱱ ᱟᱯᱮ ᱥᱮᱫ ᱤᱧ ᱪᱟᱞᱟᱜ ᱠᱷᱟᱱ ᱛᱚᱵᱮ ᱟᱯᱮ ᱴᱷᱮᱱ ᱠᱷᱚᱱ ᱡᱟᱦᱟᱸ ᱟᱢ ᱴᱷᱮᱱ ᱡᱳᱜᱟᱡᱳᱜᱽ ᱥᱟᱵ ᱠᱟᱛᱮᱫ ᱴᱷᱤᱠ ᱜᱮᱭᱟ ᱢᱟ ᱟᱪᱪᱷᱟ ᱤᱱᱠᱟᱜᱮ ᱫᱚᱦᱚᱭ ᱫᱟᱹᱧ